ᱦᱮᱞᱳ ᱟᱢᱠᱤ ᱨᱟᱹᱥᱠᱟ ᱰᱟᱭᱵᱷᱟᱨ ᱮᱢ ᱢᱮᱱᱫᱟ ᱚᱸᱻ ᱤᱧ ᱢᱟ ᱠᱟᱞᱤᱭᱟ ᱟᱛᱳ ᱠᱷᱚᱱᱟᱜ ᱤᱧ ᱞᱟᱹᱭᱮᱫ ᱛᱟᱦᱮᱱᱟ ᱟᱢᱟᱜ ᱜᱟᱯᱟ ᱜᱟᱹᱰᱤ ᱵᱷᱟᱲᱟ ᱧᱟᱢᱚᱜᱼᱟ ᱚᱱᱮ ᱜᱟᱰᱨᱟ ᱵᱩᱨᱩ ᱧᱮᱞ ᱪᱟᱞᱟᱜ ᱦᱩᱭ ᱠᱚᱜᱼᱟ ᱯᱷᱟᱠᱟ ᱜᱮ ᱢᱮᱱᱟᱢᱟ ᱛᱟᱦᱚᱞᱮ ᱟᱢᱟᱜ ᱜᱟᱹᱰᱤ ᱜᱮᱞᱮ ᱵᱷᱟᱲᱟᱭᱟ ᱛᱤ ᱨᱮ ᱚᱱᱠᱟ ᱥᱮᱛᱟᱜ ᱥᱮᱫ ᱦᱤᱡᱩᱜ ᱢᱮ ᱛᱟᱦᱚᱞᱮ ᱥᱟᱨᱟᱫᱤᱱ ᱛᱟᱦᱮᱸ ᱦᱩᱭᱩᱜ ᱟᱛᱚ ᱛᱟᱨᱟᱥᱤᱧ ᱨᱩᱣᱟᱹᱲ ᱦᱩᱭᱩᱜᱼᱟ ᱛᱚ ᱛᱟᱨᱟᱥᱤᱧ ᱨᱩᱣᱟᱹᱲ ᱦᱩᱭᱩᱜᱼᱟ ᱛᱚ ᱛᱤᱱᱟᱹᱜ ᱮᱢ ᱦᱟᱛᱟᱣᱟ ᱞᱟᱹᱭ ᱢᱮ ᱯᱟᱪᱥᱳ ᱴᱟᱠᱟ ᱚᱸᱻ ᱟᱪᱪᱷᱟ ᱴᱷᱤᱠ ᱜᱮᱭᱟ ᱛᱟᱦᱚᱞᱮ ᱥᱮᱛᱟᱜ ᱨᱮ ᱞᱚᱜᱚᱱ ᱦᱤᱡᱩᱜ ᱢᱮ ᱚᱱᱟ ᱠᱟᱛᱷᱟ ᱜᱮ